ᱤᱧᱨᱮᱱ ᱟᱭᱩ ᱵᱟᱵᱟ ᱟᱨ ᱢᱟᱢᱟ ᱵᱟ ᱢᱟᱢᱟ ᱜᱚ ᱵᱟᱝᱠᱚ ᱥᱮᱪᱮᱫᱼᱟ ᱪᱮᱫᱟᱜ ᱩᱱᱠᱩ ᱠᱟᱹᱴᱤᱡ ᱩᱢᱮᱨ ᱨᱮᱫᱚ ᱥᱮᱪᱮᱫ ᱨᱮᱭᱟᱜ ᱫᱟᱣ ᱫᱚ ᱵᱟᱠᱚ ᱧᱟᱢ ᱟᱠᱟᱫᱟ ᱟᱨ ᱛᱚᱠᱷᱚᱱ ᱫᱚ ᱥᱠᱩᱞ ᱦᱚᱸ ᱟᱹᱰᱤ ᱡᱷᱟᱹᱞ ᱨᱮ ᱛᱟᱦᱮᱸ ᱞᱮᱱᱟ ᱟᱨ ᱛᱚᱠᱷᱚᱱ ᱨᱮᱸᱜᱮᱡ ᱛᱮᱛᱟᱝ ᱛᱮᱦᱮᱸ ᱞᱮᱱᱟ ᱨᱮᱸᱜᱮᱡ ᱠᱚ ᱛᱮᱦᱮᱸ ᱞᱮᱱᱟ ᱦᱤᱡᱩᱜ ᱥᱮᱱᱚᱜ ᱦᱚᱨ ᱨᱮ ᱚᱥᱩᱵᱤᱫᱷᱟ ᱛᱮᱦᱮᱸ ᱞᱮᱱᱟ ᱚᱟᱱᱛᱮ ᱵᱟᱝ ᱠᱚ ᱥᱮᱪᱮᱫ ᱫᱟᱲᱮᱭᱟᱠᱟᱫᱟ